ᱢᱟᱲᱟᱝ ᱡᱟᱦᱟᱸ ᱯᱷᱳᱴᱳ ᱠᱚ ᱯᱷᱳᱴᱳ ᱦᱩᱭᱩᱜ ᱠᱟᱱ ᱛᱟᱦᱮᱱᱟ ᱩᱱ ᱥᱚᱢᱚᱭ ᱫᱚ ᱟᱹᱰᱤ ᱢᱟᱱᱮ ᱨᱚᱸᱜᱤᱱ ᱫᱚ ᱛᱟᱦᱮᱱ ᱵᱟᱭ ᱩᱰᱩᱠᱚᱜᱼᱟ ᱟᱹᱰᱤ ᱥᱟᱫᱟ ᱜᱮ ᱚᱰᱳᱠᱚᱜ ᱛᱟᱦᱮᱱᱟ ᱟᱨ ᱡᱟᱦᱟᱸ ᱱᱤᱛᱚᱝ ᱰᱤᱡᱤᱴᱮᱞ ᱨᱮ ᱯᱷᱳᱴᱳ ᱦᱩᱭᱩᱜ ᱠᱟᱱᱟ ᱭᱟ ᱟᱢᱟᱜ ᱯᱷᱳᱱ ᱛᱮ ᱡᱟᱦᱟᱸ ᱨᱮᱜᱮ ᱯᱷᱳᱴᱳ ᱦᱩᱭᱩᱜ ᱠᱟᱱᱟ ᱰᱤᱡᱤᱴᱟᱞ ᱨᱮ ᱩᱰᱩᱠ ᱠᱟᱛᱮᱫ ᱟᱹᱰᱤ ᱪᱮᱦᱨᱟ ᱢᱚᱡᱽ ᱢᱚᱡᱽ ᱜᱮ ᱩᱰᱩᱠᱚᱜ ᱠᱟᱱᱟ ᱟᱨ ᱚᱱᱟᱛᱮ ᱢᱟᱲᱟᱝ ᱠᱚᱣᱟᱜ ᱯᱷᱳᱴᱳ ᱠᱚᱫᱚ ᱟᱹᱰᱤ ᱤᱭᱟᱹᱜᱮ ᱜᱮ ᱧᱮᱞᱚᱜ ᱛᱟᱦᱮᱱᱟ ᱡᱟᱦᱟᱸ ᱞᱮᱠᱟ ᱯᱷᱳᱴᱳ ᱦᱩᱭᱩᱜ ᱛᱟᱦᱮᱸᱫ ᱚᱱᱠᱟ ᱜᱮ ᱟᱨ ᱱᱮᱛᱟᱨ ᱫᱚ ᱯᱷᱳᱴᱳ ᱠᱟᱛᱮᱫ ᱦᱚᱲ ᱦᱚᱸ ᱯᱩᱨᱟᱹ ᱪᱮᱦᱨᱟ ᱪᱮᱦᱨᱟ ᱧᱮᱞᱚᱜ ᱠᱟᱱᱟ ᱠᱚ ᱟᱨ ᱥᱟᱯᱟ ᱥᱟᱯᱷᱟ ᱠᱚ ᱩᱰᱚᱠ ᱦᱚᱪᱚᱭᱮᱫᱼᱟ ᱪᱮᱦᱨᱟ ᱠᱷᱚᱱ ᱥᱟᱯᱟᱼᱥᱟᱹᱯᱷᱟ ᱦᱮᱸᱫᱮ ᱦᱮᱸᱫᱮ ᱦᱚᱲ ᱦᱚᱸ ᱧᱮᱞᱚᱜ ᱟᱠᱚ ᱟᱨ ᱥᱤᱱ ᱠᱚᱦᱚᱸ ᱯᱩᱨᱟᱹ ᱵᱮᱥ ᱵᱮᱥᱟᱜ ᱠᱚ ᱞᱟᱜᱟᱣ ᱦᱚᱪᱚᱭᱮᱫᱼᱟ ᱚᱱᱟᱛᱮ ᱢᱟᱲᱟᱝ ᱫᱚ ᱯᱩᱨᱟᱹ ᱥᱟᱫᱟᱜᱮ ᱛᱟᱦᱮᱸᱫᱼᱟ ᱱᱮᱛᱟᱨ ᱞᱮᱠᱟ ᱨᱚᱸᱜᱤᱱ ᱫᱚ ᱵᱟᱝᱟ ᱟᱨ ᱚᱱᱟᱛᱮ ᱟᱭᱢᱟ ᱜᱮ ᱦᱚᱲ ᱱᱮᱛᱟᱨ ᱫᱚ ᱚᱰᱚᱝ ᱠᱟᱱᱟ ᱯᱷᱳᱴᱳᱣᱟᱜ ᱚᱱᱟ ᱛᱮᱜᱮ ᱯᱩᱨᱟᱹ ᱪᱮᱦᱨᱟ ᱪᱮᱦᱨᱟ ᱠᱚ ᱯᱷᱳᱴᱳᱜ ᱠᱟᱱᱟ ᱚᱱᱟᱛᱮ ᱢᱟᱲᱟᱝ ᱠᱷᱚᱱ ᱫᱚ ᱱᱤᱛᱚᱜ ᱫᱚ ᱟᱹᱰᱤ ᱜᱮ ᱵᱚᱫᱚᱞ ᱠᱟᱱᱟ ᱟᱨ ᱟᱹᱰᱤᱜᱮ ᱵᱷᱮᱜᱟᱨ ᱜᱮ ᱤᱭᱟᱹ ᱠᱟᱱᱟ ᱥᱮᱫᱟᱭᱟᱜ ᱫᱚ ᱟᱹᱰᱤ ᱵᱷᱮᱜᱟᱨ ᱠᱟᱱᱟ ᱱᱮᱛᱟᱨ ᱫᱚ ᱟᱹᱰᱤ ᱵᱷᱮᱜᱟᱨ ᱠᱟᱱᱟ ᱟᱨ ᱚᱱᱟᱛᱮ ᱢᱟᱱᱮ ᱢᱟᱲᱟᱝ ᱟᱜ ᱫᱚ ᱪᱮᱦᱨᱟ ᱵᱟᱝ ᱧᱮᱞᱚᱜ ᱛᱟᱦᱮᱱᱟ ᱱᱮᱛᱟᱨᱟᱜ ᱫᱚ ᱟᱹᱰᱤ ᱢᱚᱡᱽ ᱜᱮ ᱧᱮᱞᱚᱜᱼᱟ ᱪᱤᱠᱟᱹᱛᱮ ᱟᱹᱰᱤ ᱢᱚᱡᱽ ᱢᱚᱡᱟᱜ ᱜᱮ ᱞᱟᱜᱟᱣ ᱠᱟᱛᱮᱫ ᱠᱚ ᱚᱰᱚᱠ ᱦᱚᱪᱚᱭᱮᱫᱼᱟ ᱚᱱᱟᱛᱮ ᱱᱮᱛᱟᱨᱚᱜ ᱫᱚ ᱯᱷᱳᱴᱳ ᱟᱹᱰᱤ ᱢᱚᱡᱽ ᱜᱮ ᱧᱮᱞᱚᱜ ᱠᱟᱱᱟ